ᱦᱮᱞᱳ ᱡᱚᱦᱟᱨ ᱜᱮ ᱦᱮᱸ ᱤᱧᱫᱚ ᱥᱚᱨᱚᱥᱚᱛᱤᱧ ᱞᱟᱹᱭᱫᱟ ᱢᱤᱫ ᱦᱚᱲ ᱥᱳᱥᱟᱞ ᱚᱣᱟᱨᱠᱟᱨ ᱠᱟᱹᱱᱟᱹᱧ ᱟᱫᱚ ᱦᱮᱸ ᱟᱫᱚ ᱟᱢᱟᱜ ᱱᱟᱢᱵᱟᱨᱤᱧ ᱵᱟᱰᱟᱭᱟ ᱢᱤᱫ ᱦᱚᱲᱮᱭ ᱞᱟᱹᱭᱟᱫᱤᱧ ᱛᱟᱦᱮᱸᱜᱼᱮ ᱱᱩᱭ ᱦᱚᱲ ᱟᱹᱰᱤ ᱵᱷᱟᱹᱜᱤᱭ ᱪᱟᱥᱚᱜᱼᱟ ᱟᱫᱚ ᱚᱱᱟ ᱦᱚᱛᱮᱡ ᱛᱮᱜᱮ ᱛᱷᱚᱲᱟ ᱠᱟᱛᱷᱟ ᱛᱟᱦᱮᱸᱠᱟᱱᱟ ᱟᱢ ᱥᱚᱸᱜᱮ ᱟᱫᱚ ᱦᱮᱸ ᱟᱫᱚᱧ ᱞᱟᱹᱭᱮᱫ ᱛᱟᱦᱮᱸᱜ ᱵᱚᱞᱮ ᱪᱮᱫ ᱠᱚ ᱵᱚᱞᱮᱢ ᱪᱟᱥᱚᱜᱼᱟ ᱟᱪᱪᱷᱟ ᱦᱩᱸ ᱦᱩᱸ ᱟᱪᱪᱷᱟ ᱟᱪᱪᱷᱟ ᱛᱚ ᱟᱯᱮ ᱫᱚ ᱱᱚᱝᱠᱟ ᱥᱤᱡᱤᱱᱟᱞ ᱥᱤᱡᱤᱱᱟᱞ ᱜᱮ ᱥᱚᱵᱡᱤ ᱠᱚᱯᱮ ᱨᱚᱦᱚᱭᱟ ᱥᱮ ᱟᱨᱚ ᱡᱩᱫᱟᱹᱱᱟᱜ ᱡᱟᱦᱟᱸᱱᱟᱜ ᱠᱚᱯᱮ ᱪᱟᱥᱚᱜᱼᱟ ᱵᱚᱞᱮ ᱦᱩᱸ ᱦᱩᱸ ᱚ ᱦᱮᱸ ᱛᱟᱞᱦᱮ ᱱᱚᱜᱼᱚᱭ ᱯᱮ ᱪᱟᱥᱫᱟ ᱱᱚᱣᱟ ᱤᱭᱟᱹ ᱪᱟᱥ ᱨᱮᱫᱚ ᱪᱮᱫ ᱠᱚᱯᱮ ᱵᱮᱵᱚᱦᱟᱨᱮᱫᱟ ᱛᱟᱞᱦᱮ ᱦᱩᱸ ᱦᱩᱸ ᱦᱩᱸ ᱛᱟᱨᱢᱟᱱᱮ ᱡᱟᱦᱟᱸ ᱥᱚᱵᱡᱤ ᱠᱚᱯᱮ ᱪᱟᱥᱮᱫᱟ ᱚᱱᱟᱫᱚ ᱫᱮᱥᱤ ᱞᱮᱠᱟᱜᱮ ᱦᱩᱭᱮᱱᱟ ᱟᱪᱪᱷᱟ ᱦᱮᱸ ᱟᱫᱚ ᱛᱟᱞᱦᱮ ᱦᱚᱸᱜᱼᱚᱭ ᱤᱛᱟᱹ ᱠᱚ ᱡᱷᱤᱸᱜᱟᱹ ᱠᱚ ᱥᱮ ᱵᱚᱨᱵᱚᱨᱵᱚᱴᱤ ᱠᱚᱯᱮ ᱪᱟᱥᱚᱜ ᱠᱟᱱᱟ ᱚᱱᱟ ᱠᱚᱨᱮᱱᱟᱜ ᱤᱛᱟᱹ ᱦᱚᱸ ᱯᱮ ᱵᱚᱞᱮ ᱯᱮ ᱫᱚᱦᱚᱭᱮᱫ ᱜᱮᱭᱟ ᱟᱵᱟᱨ ᱠᱤᱨᱤᱧ ᱟᱹᱜᱩ ᱠᱟᱛᱮ ᱡᱩᱫᱟᱹᱱᱟᱜ ᱯᱮ ᱨᱚᱦᱚᱭᱮᱫᱟ ᱦᱩᱸ ᱦᱮᱸ ᱦᱮᱸ ᱦᱩᱸ ᱦᱩᱸ ᱦᱩᱸ ᱟᱪᱪᱷᱟ ᱟᱪᱪᱷᱟ ᱦᱮᱸ ᱟᱨ ᱦᱚᱸᱜᱼᱚᱭ ᱵᱚᱞᱮ ᱦᱩᱲᱩ ᱠᱚᱯᱮ ᱪᱟᱥᱚᱜ ᱠᱟᱱᱟ ᱱᱚᱣᱟ ᱤᱛᱟᱹ ᱦᱚᱸ ᱚᱱᱟ ᱜᱮᱯᱮ ᱫᱚᱦᱚᱭᱮᱫᱟ ᱥᱮ ᱟᱵᱟᱨ ᱵᱟᱡᱟᱨ ᱠᱷᱚᱡ ᱡᱩᱫᱟᱹᱛᱮ ᱤᱛᱟᱹ ᱠᱚᱯᱮ ᱠᱤᱨᱤᱧ ᱟᱹᱜᱩᱭᱮᱫᱟ ᱟᱪᱪᱷᱟ ᱟᱪᱪᱷᱟ ᱦᱮᱸ ᱟᱫᱚ ᱦᱮᱸ ᱵᱚᱞᱮ ᱚᱱᱟ ᱜᱮ ᱵᱟᱰᱟᱭ ᱠᱟᱛᱷᱟ ᱫᱚ ᱟᱨ ᱤᱭᱟᱹ ᱟᱹᱰᱤ ᱟᱸᱴ ᱵᱚᱞᱮ ᱟᱯᱮ ᱴᱷᱮᱡ ᱠᱷᱚᱱ ᱜᱮ ᱤᱧ ᱦᱚᱸ ᱚᱱᱟ ᱠᱚ ᱤᱛᱟᱹ ᱠᱚ ᱠᱤᱨᱤᱧ ᱥᱟᱱᱟᱭᱤᱫᱤᱧᱟ ᱡᱮ ᱡᱮᱦᱮᱛᱩ ᱟᱯᱮ ᱫᱚ ᱢᱚᱸᱡ ᱜᱤᱧ ᱟᱸᱡᱚᱢ ᱠᱮᱫᱟ ᱡᱮ ᱦᱟᱱᱟ ᱱᱟᱣᱟ ᱡᱚᱨᱟ ᱠᱚ ᱠᱤᱨᱤᱧ ᱠᱟᱛᱮ ᱫᱚ ᱵᱟᱯᱮ ᱨᱚᱦᱚᱭᱟᱛᱚ ᱜᱩᱨᱤᱡ ᱦᱟᱥᱟ ᱜᱮ ᱟᱫᱚ ᱚᱱᱟ ᱠᱚᱜᱮ ᱦᱮᱲᱢᱚ ᱯᱚᱠᱠᱷᱮ ᱨᱮᱦᱚᱸ ᱵᱷᱟᱹᱜᱤ ᱜᱮᱭᱟ ᱟᱫᱚ ᱚᱱᱟᱜᱮ ᱚᱱᱟᱠᱚ ᱤᱛᱟᱹ ᱵᱚᱞᱮᱧ ᱦᱟᱛᱟᱣ ᱞᱟᱹᱜᱤᱫᱚᱜ ᱠᱟᱱᱟ ᱟᱫᱚ ᱛᱤᱥ ᱠᱚᱛᱮ ᱵᱚᱞᱮᱧ ᱪᱟᱞᱟᱜᱼᱟ ᱚᱱᱟᱜᱮ ᱚᱱᱟ ᱞᱟᱹᱜᱤᱫ ᱜᱮ ᱵᱚᱞᱮᱧ ᱯᱷᱳᱱᱮᱫ ᱛᱟᱦᱮᱸᱜᱼᱟ ᱟᱪᱪᱷᱟ ᱦᱮᱸ ᱦᱮᱸ ᱦᱮᱸ ᱢᱟ ᱛᱟᱞᱦᱮ ᱚᱱᱠᱟ ᱜᱮ ᱱᱚᱣᱟ ᱠᱟᱛᱷᱟ ᱵᱟᱲᱟᱭ ᱦᱚᱪᱚ ᱞᱟᱹᱜᱤᱫ ᱜᱤᱧ ᱯᱷᱳᱱ ᱞᱮᱫᱟ ᱦᱮᱸᱢᱟ ᱛᱟᱞᱦᱮ ᱡᱚᱦᱟᱨ